ᱟᱵᱚ ᱵᱷᱟᱨᱚᱛ ᱨᱤᱱ ᱵᱮᱭᱟᱢ ᱜᱩᱨᱩ ᱠᱚᱫᱚ ᱡᱟᱦᱟᱸ ᱞᱮᱠᱟ ᱡᱮᱢᱚᱱ ᱵᱟᱵᱟ ᱨᱟᱢᱫᱮᱵ ᱵᱟᱵᱟ ᱵᱮᱭᱟᱫᱚᱢ ᱵᱟᱵᱟᱭᱳᱜᱽ ᱜᱩᱨᱩ ᱠᱟᱥᱤᱱᱟ ᱚᱱᱠᱟ ᱜᱮ ᱟᱹᱰᱤ ᱜᱟᱱ ᱢᱮᱱᱟᱜ ᱠᱚᱣᱟ ᱵᱮᱭᱟᱢ ᱜᱩᱨᱩ ᱩᱱᱠᱩ ᱵᱮᱭᱟᱢ ᱜᱩᱨᱩ ᱤᱧ ᱫᱚ ᱡᱟᱦᱟᱸ ᱟᱠᱚ ᱠᱚ ᱵᱮᱭᱟᱢᱟ ᱚᱱᱟ ᱵᱮᱭᱟᱢ ᱧᱮᱞᱛᱮ ᱤᱧ ᱟᱠᱚᱨᱥᱤᱛ ᱠᱟᱛᱮ ᱤᱧ ᱵᱮᱭᱟᱢᱼᱟ